ᱴᱮᱠᱴᱟᱨ ᱠᱟᱹᱢᱤᱦᱚᱨᱟ ᱫᱚ ᱦᱩᱭᱩᱜ ᱠᱟᱱᱟ ᱞᱟᱹᱴᱩ ᱴᱮᱠᱴᱟᱨ ᱫᱚ ᱫᱩᱲᱩᱵ ᱠᱟᱛᱮ ᱢᱚᱡᱽ ᱜᱮᱵᱚᱱ ᱥᱤᱭᱚᱜ ᱫᱟᱲᱮᱭᱟᱜᱼᱟ ᱯᱚᱨᱤᱥᱨᱚᱢ ᱦᱚᱸ ᱵᱟᱝ ᱦᱩᱭᱩᱜᱼᱟ ᱟᱨ ᱥᱤᱭᱚᱜ ᱦᱚᱸ ᱵᱟᱛᱨᱟᱜ ᱛᱟᱵᱚᱱᱟ ᱢᱤᱫ ᱪᱟᱥ ᱵᱟᱨ ᱪᱟᱥ ᱚᱝᱠᱟ ᱪᱚᱞᱞᱤᱥ ᱢᱤᱱᱤᱴ ᱜᱟᱹᱰᱤᱭ ᱡᱚᱢᱟ ᱟᱨ ᱠᱟᱹᱴᱤᱡ ᱴᱮᱠᱴᱟᱨ ᱛᱚ ᱴᱷᱮᱞᱟᱣ ᱵᱟᱲᱟᱭ ᱦᱩᱭᱩᱜ ᱛᱟᱵᱚᱱᱟ ᱛᱤᱱᱟᱹᱜ ᱵᱟᱨ ᱟᱛᱨᱮᱭᱟᱭᱟ ᱩᱱᱟᱹᱜ ᱵᱟᱨ ᱟᱪᱩᱨᱚᱜ ᱦᱩᱭᱩᱜ ᱛᱟᱢᱟ ᱛᱟᱲᱟᱢ ᱠᱟᱛᱮ ᱛᱤᱱᱟᱹᱜ ᱮᱢ ᱛᱟᱲᱟᱢᱚᱜᱼᱟ ᱛᱟᱲᱟᱢᱟ ᱟᱨ ᱰᱟᱝᱨᱟ ᱜᱟᱹᱰᱤ ᱛᱮᱫᱚ ᱰᱟᱝᱨᱟ ᱜᱟᱹᱰᱤ ᱛᱮᱫᱚ ᱢᱟᱞ ᱵᱚᱦᱟᱣ ᱦᱚᱸ ᱟᱹᱰᱤ ᱥᱚᱢᱚᱭ ᱞᱟᱜᱟᱜᱼᱟ ᱟᱨ ᱴᱮᱠᱴᱟᱨ ᱛᱮᱫᱚ ᱠᱚᱢ ᱥᱚᱢᱚᱭ ᱛᱮᱜᱮ ᱥᱮᱴᱮᱨᱟ ᱟᱨ ᱛᱷᱤᱨ ᱦᱚᱸ ᱰᱷᱤᱨ ᱰᱷᱤᱨ ᱠᱟᱛᱮ ᱵᱚᱡᱷᱟ ᱦᱚᱸ ᱤᱫᱤᱜᱼᱟ ᱟᱨ ᱰᱟᱝᱨᱟ ᱱᱟᱦᱮᱞ ᱛᱮᱫᱚ ᱥᱤᱭᱳᱜ ᱦᱚᱸ ᱟᱹᱰᱤ ᱥᱚᱢᱚᱭᱮ ᱡᱚᱢᱟ ᱢᱤᱫ ᱵᱤᱜᱷᱟᱹ ᱨᱮ ᱢᱤᱫ ᱫᱤᱱ ᱟᱨ ᱯᱚᱨᱤᱥᱨᱚᱢ ᱦᱚᱸ ᱦᱩᱭᱩᱜᱼᱟ ᱟᱹᱪᱩᱨᱚ ᱦᱚᱸ ᱛᱤᱱᱟᱹᱝ ᱟᱛᱨᱮᱭᱟ ᱩᱱᱟᱹᱜ ᱜᱮ ᱟᱹᱪᱩᱨᱚᱜ ᱦᱩᱭᱩᱜᱼᱟ ᱟᱨ ᱵᱟᱲᱜᱮ ᱠᱚ ᱞᱟᱦᱚᱫ ᱠᱟᱛᱮ ᱫᱚ ᱡᱚᱸᱰᱨᱟ ᱠᱚ ᱦᱳᱲᱳ ᱠᱚ ᱯᱟᱴᱟ ᱠᱚ ᱵᱚᱸᱜᱟ ᱟᱵᱟᱛᱟ